ᱠᱟᱹᱨᱤ ᱵᱤᱨᱤᱫ ᱫᱚ ᱡᱮᱢᱚᱱ ᱢᱟᱦᱞᱮ ᱠᱚ ᱢᱟᱫ ᱨᱮᱱᱟᱜ ᱦᱟᱴᱟᱜ ᱠᱷᱟᱹᱪᱞᱟᱹᱜ ᱠᱚ ᱵᱮᱱᱟᱣᱟ ᱠᱩᱝᱠᱟᱹᱞ ᱦᱟᱥᱟ ᱨᱮᱱᱟᱜ ᱴᱩᱠᱩᱪ ᱠᱟᱱᱰᱟ ᱠᱚᱠᱚ ᱵᱮᱱᱟᱣᱟ ᱟᱨ ᱛᱟᱹᱱᱛᱤ ᱫᱚ ᱥᱩᱛᱟᱹᱢ ᱛᱮ ᱠᱤᱪᱨᱤᱪ ᱠᱚᱠᱚ ᱵᱮᱱᱟᱣᱟ ᱮᱜ ᱱᱚᱝᱠᱟ ᱞᱮᱠᱟ ᱠᱟᱹᱨᱤ ᱵᱤᱨᱤᱫ ᱫᱚ ᱩᱜ ᱵᱮᱱᱟᱣ ᱤᱫᱤᱭᱮᱫᱟ ᱮᱵᱟᱨᱮ ᱯᱤᱲᱦᱤ ᱛᱟᱞᱟᱛᱮᱠᱚ ᱩᱪᱟᱹᱲᱮᱫᱟ ᱵᱚᱝᱥᱚ ᱮᱨ ᱯᱚᱨ ᱵᱚᱝᱥᱚ ᱱᱚᱣᱟ ᱫᱚᱠᱚ ᱩᱪᱟᱹᱲ ᱤᱫᱤᱭᱮᱫᱟ ᱮᱜ ᱚᱱᱠᱟᱜᱮ ᱚᱱᱠᱟᱜᱮ ᱞᱟᱠᱪᱟᱨ ᱠᱷᱚᱡ ᱱᱟᱜᱟᱢ ᱫᱷᱟᱨᱮ ᱠᱚ ᱠᱟᱹᱢᱤ ᱤᱫᱤᱭᱮᱫᱟ